ᱟᱵᱚ ᱵᱷᱟᱨᱚᱛ ᱨᱮ ᱨᱟᱥᱴᱨᱤᱭᱚ ᱵᱷᱟᱥᱟ ᱦᱤᱱᱫᱤ ᱚᱱᱟ ᱥᱟᱣᱛᱮ ᱟᱨᱚ ᱵᱟᱭᱤᱥ ᱴᱤ ᱵᱷᱟᱥᱟ ᱢᱮᱱᱟᱜ ᱟᱠᱟᱫᱟ ᱟᱫᱚ ᱵᱤᱵᱷᱤᱱᱱᱚ ᱯᱚᱱᱚᱛ ᱨᱮ ᱵᱤᱵᱷᱤᱱᱱᱚ ᱥᱩᱵᱤᱫᱟ ᱥᱟᱨᱛᱷᱮ ᱡᱚᱱᱚ ᱜᱩᱥᱴᱤ ᱵᱚᱥᱚᱛᱤ ᱥᱟᱨᱛᱷᱮ ᱰᱷᱮᱨ ᱛᱟᱦᱮᱸ ᱠᱷᱟᱹᱛᱤᱨᱛᱮ ᱟᱫᱚ ᱡᱟᱦᱟᱸ ᱯᱚᱱᱚᱛ ᱨᱮ ᱡᱟᱦᱟᱸ ᱵᱷᱟᱥᱟ ᱨᱮᱱ ᱦᱚᱲ ᱠᱚ ᱰᱷᱮᱨᱟ ᱚᱱᱟ ᱯᱚᱱᱚᱛ ᱨᱮᱫᱚ ᱚᱱᱟ ᱵᱷᱟᱥᱟ ᱛᱮᱜᱮ ᱠᱚ ᱨᱚᱲᱟ ᱡᱮᱢᱚᱱ ᱟᱵᱳ ᱵᱮᱝᱜᱚᱞ ᱨᱮᱫᱚ ᱵᱟᱝᱜᱟᱞᱤ ᱵᱟᱝᱞᱟ ᱩᱲᱤᱥᱥᱟ ᱨᱮᱫᱚ ᱩᱲᱤᱭᱟ ᱛᱟᱢᱤᱞᱱᱟᱲᱩ ᱨᱮᱫᱚ ᱛᱟᱢᱤᱞᱤ ᱢᱚᱦᱟᱨᱟᱥᱴᱨᱚ ᱨᱮᱫᱚ ᱟᱨᱚ ᱮᱢᱟᱱ ᱤᱭᱟᱹ ᱠᱚ ᱟᱫᱚ ᱱᱚᱣᱟ ᱵᱷᱟᱥᱟ ᱫᱚ ᱥᱩᱵᱤᱫᱟ ᱡᱚᱱᱱᱚ ᱦᱚᱲᱟᱜ ᱡᱚᱱᱚ ᱡᱚᱱᱚ ᱜᱳᱥᱴᱤ ᱡᱮᱢᱚᱱ ᱡᱟᱦᱟᱸ ᱨᱮ ᱦᱮᱱᱟᱜ ᱟᱠᱟᱫᱟ ᱚᱱᱠᱟ ᱜᱮ ᱥᱩᱵᱤᱫᱷᱟ ᱥᱟᱨᱛᱷᱮ ᱟᱠᱚ ᱱᱤᱡᱮ ᱱᱤᱡᱮ ᱜᱮ ᱚᱱᱠᱟ ᱠᱚ ᱨᱚᱲᱟ ᱠᱚ ᱟᱠᱚᱣᱟᱜ ᱵᱷᱟᱥᱟ ᱛᱮ ᱵᱟᱝᱞᱟᱨᱮ ᱵᱟᱝᱞᱟ ᱵᱤᱦᱟᱨ ᱨᱮ ᱦᱤᱱᱫᱤ ᱟᱨ ᱩᱲᱤᱥᱥᱟ ᱨᱮᱫᱚ ᱩᱲᱤᱭᱟ ᱤᱧᱟᱹᱜ ᱫᱚ ᱢᱚᱱᱮ ᱦᱩᱭᱩᱜᱼᱟ ᱟᱠᱚᱣᱟᱜ ᱥᱩᱵᱤᱫᱷᱟ ᱥᱟᱨᱛᱷᱮᱭ ᱟᱠᱚᱣᱟᱜ ᱡᱚᱱᱚ ᱵᱚᱥᱚᱛᱤ ᱡᱟᱦᱟᱸᱭ ᱡᱮᱢᱚᱱ ᱡᱟᱦᱟᱸᱨᱮ ᱰᱷᱮᱨ ᱦᱮᱱᱟᱜ ᱟᱠᱟᱫ ᱠᱚᱣᱟ ᱩᱱᱠᱩ ᱟᱠᱚ ᱞᱮᱠᱟ ᱠᱚ ᱜᱟᱞ ᱢᱟᱨᱟᱜᱼᱟ ᱚᱱᱟ ᱠᱷᱟᱹᱛᱤᱨ ᱛᱮᱜᱮ ᱱᱤᱡᱮ ᱱᱤᱡᱮ ᱵᱷᱟᱥᱟ ᱱᱤᱡᱮ ᱱᱤᱡᱮ ᱯᱚᱱᱚᱛ ᱨᱮᱠᱚ ᱜᱟᱯᱟᱞᱢᱟᱨᱟᱜᱼᱟ